ᱪᱮᱬᱮ ᱪᱤᱯᱨᱩᱫ ᱫᱚ ᱤᱧ ᱫᱚ ᱟᱹᱰᱤ ᱵᱟᱹᱲᱛᱤ ᱜᱤᱧ ᱠᱩᱥᱤᱭᱟᱠᱚᱣᱟ ᱥᱮᱧ ᱧᱮᱞ ᱥᱟᱱᱟᱧᱟ ᱚᱱᱟ ᱛᱮᱜᱮ ᱤᱧ ᱫᱚ ᱡᱚᱠᱷᱚᱱ ᱜᱮ ᱚᱲᱟᱜ ᱠᱷᱚᱱ ᱪᱮᱬᱮ ᱨᱟᱜ ᱠᱚᱧ ᱟᱸᱡᱚᱢ ᱞᱮᱠᱷᱟᱱ ᱥᱮᱧ ᱧᱮᱞ ᱧᱟᱢ ᱞᱮᱠᱚ ᱠᱷᱟᱱ ᱟᱹᱰᱤ ᱢᱚᱱᱚᱡᱳᱜᱽ ᱫᱷᱟᱨᱮ ᱛᱮᱧ ᱧᱮᱞ ᱠᱚᱣᱟ ᱥᱮ ᱩᱱᱠᱩᱣᱟᱜ ᱨᱟᱜ ᱤᱧ ᱟᱸᱡᱚᱢᱟ ᱱᱩᱭ ᱪᱮᱬᱮ ᱫᱚᱭ ᱪᱤᱞᱤ ᱠᱟᱱᱟ ᱱᱩᱭᱟᱜ ᱧᱩᱛᱩᱢ ᱫᱚ ᱪᱮᱫ ᱟᱹᱰᱤ ᱨᱟᱹᱥᱠᱟᱹ ᱜᱮᱧ ᱟᱹᱭᱠᱟᱹᱣ ᱠᱚᱣᱟ ᱚᱱᱠᱟ ᱪᱮᱬᱮ ᱨᱟᱜ ᱤᱧ ᱟᱸᱡᱚᱢ ᱞᱮᱠᱷᱟᱱ ᱚᱱᱠᱟ ᱜᱮ ᱪᱟᱞᱟᱣ ᱞᱮᱱᱟ ᱜᱷᱩᱨᱟᱹᱜ ᱯᱟᱨᱠ ᱛᱮ ᱚᱸᱰᱮᱧ ᱧᱮᱞ ᱠᱮᱫ ᱠᱚᱣᱟ ᱟᱹᱰᱤ ᱱᱟᱯᱟᱭ ᱱᱟᱯᱟᱭ ᱪᱮᱬᱮ ᱟᱰᱤ ᱢᱚᱸᱡᱽ ᱠᱚ ᱧᱮᱞᱚᱜ ᱠᱟᱱᱟ ᱢᱚᱡᱽ ᱠᱚ ᱧᱮᱞᱚᱜ ᱠᱟᱱ ᱞᱟᱹᱜᱤᱫ ᱛᱮ ᱟᱨᱚ ᱥᱩᱨᱤᱧ ᱪᱟᱞᱟᱜ ᱠᱟᱱᱟ ᱪᱮᱥᱴᱟᱭ ᱫᱟᱹᱧ ᱠᱤᱱᱛᱩ ᱵᱟᱠᱚ ᱥᱩᱨ ᱦᱚᱪᱚᱣᱟᱹᱧ ᱠᱟᱱᱟ ᱥᱮ ᱵᱟᱠᱚ ᱧᱮᱞ ᱪᱚᱧ ᱠᱟᱱᱟ ᱡᱟᱦᱟᱸ ᱞᱮᱠᱟ ᱤᱧ ᱧᱮᱞᱤᱧ ᱜᱚᱴᱟᱭᱮᱫᱟ ᱚᱱᱠᱟ ᱵᱟᱠᱚ ᱧᱮᱞ ᱦᱚᱪᱚᱧ ᱠᱟᱱᱟ ᱮᱢᱚᱱ ᱟᱹᱰᱤ ᱟᱯᱥᱳᱥᱤᱧ ᱚᱪᱚ ᱠᱮᱫᱟ ᱴᱮᱥᱴᱟ ᱞᱤᱫᱟᱹᱧ ᱟᱹᱰᱤ ᱠᱟᱡᱟᱠ ᱜᱮ ᱢᱚᱱ ᱠᱟᱛᱮᱧ ᱧᱮᱞ ᱠᱚᱣᱟ ᱱᱟᱯᱟᱭ ᱱᱟᱯᱟᱭ ᱪᱮᱬᱮ ᱠᱚ ᱧᱮᱞᱚᱜ ᱠᱟᱱᱟ ᱯᱟᱨᱠ ᱨᱮ ᱠᱤᱱᱛᱩ ᱚᱠᱟ ᱞᱮᱠᱟ ᱧᱮᱞᱤᱧ ᱢᱮᱱᱫᱟ ᱚᱝᱠᱟ ᱵᱟᱠᱚ ᱧᱮᱞ ᱚᱪᱚᱣᱟᱹᱧ ᱠᱟᱱᱟ ᱛᱳ ᱟᱹᱰᱤ ᱟᱯᱥᱳᱥ ᱠᱟᱛᱮᱧ ᱦᱮᱡ ᱮᱱᱟ ᱚᱲᱟᱜ ᱛᱟᱨᱯᱚᱨᱮ ᱜᱟᱛᱮ ᱡᱚᱴᱟ ᱠᱚ ᱥᱟᱶᱤᱧ ᱠᱟᱛᱷᱟᱧ ᱜᱚᱞᱯᱚ ᱥᱮᱭᱟᱨ ᱠᱮᱫᱟ ᱡᱮ ᱱᱚᱝᱠᱟ ᱱᱚᱝᱠᱟ ᱯᱟᱨᱠ ᱨᱤᱧ ᱪᱟᱞᱟᱣ ᱞᱮᱱᱟ ᱟᱹᱰᱤ ᱱᱟᱯᱟᱭ ᱱᱟᱯᱟᱭ ᱪᱮᱬᱮ ᱦᱮᱱᱟᱜ ᱠᱚᱣᱟ ᱢᱮᱱᱠᱷᱟᱱ ᱚᱠᱟ ᱞᱮᱠᱟ ᱧᱮᱞᱤᱧ ᱢᱮᱱ ᱞᱮᱫᱟ ᱚᱱᱠᱟ ᱵᱟᱝᱠᱚ ᱧᱮᱞ ᱦᱚᱪᱚᱣ ᱫᱤᱧᱟ ᱛᱚ ᱡᱚᱴᱟ ᱠᱚ ᱩᱱ ᱥᱚᱢᱚᱭ ᱠᱚ ᱢᱮᱛᱟᱣᱫᱤᱧᱟ ᱱᱮᱛᱟᱨ ᱢᱤᱫ ᱠᱮᱢᱮᱨᱟ ᱩᱰᱩᱝ ᱠᱟᱱᱟ ᱚᱱᱟ ᱠᱮᱢᱮᱨᱟ ᱟᱢ ᱠᱤᱨᱤᱧ ᱢᱮ ᱚᱱᱟ ᱠᱮᱢᱮᱨᱟ ᱢᱟᱫᱽᱫᱷᱚᱢ ᱛᱮᱜᱮ ᱟᱢ ᱡᱟᱦᱟᱸ ᱛᱤᱱᱟᱹᱜ ᱥᱟᱺᱜᱤᱧ ᱨᱮᱠᱚ ᱛᱟᱦᱮᱸ ᱦᱚᱪᱚᱣᱟᱱ ᱠᱤ ᱠᱮᱢᱮᱨᱟ ᱢᱟᱫᱽᱫᱷᱚᱢ ᱛᱮ ᱟᱢ ᱟᱹᱰᱤ ᱥᱩᱨ ᱨᱮ ᱧᱮᱞ ᱧᱟᱢᱮᱭᱟ ᱛᱟᱦᱚᱞᱮ ᱠᱷᱟᱱ ᱜᱮ ᱟᱢ ᱩᱱᱤ ᱪᱮᱬᱮ ᱴᱷᱮᱱ ᱤᱱᱟᱹᱜ ᱥᱩᱨᱩᱜ ᱨᱮᱭᱟᱜ ᱞᱟᱹᱠᱛᱤ ᱵᱟᱹᱱᱩᱜᱼᱟ ᱛᱟᱯᱚᱨᱮ ᱚᱱᱟ ᱠᱮᱢᱮᱨᱟ ᱦᱟᱛ ᱠᱟᱛᱮᱫ ᱤᱧ ᱟᱹᱰᱤ ᱱᱟᱯᱟᱭᱤᱧ ᱟᱹᱭᱠᱟᱹᱣ ᱠᱮᱫᱼᱟ ᱟᱹᱰᱤ ᱨᱟᱹᱥᱠᱟᱹ ᱡᱟᱦᱟᱸ ᱞᱮᱠᱟᱱ ᱪᱮᱬᱮ ᱧᱮᱧᱮᱞ ᱢᱚᱱᱮᱧ ᱠᱟᱱᱟ ᱚᱱᱠᱟᱱ ᱪᱮᱬᱮ ᱜᱮ ᱤᱧ ᱫᱩᱨᱵᱤᱱ ᱠᱮᱢᱮᱨᱟ ᱢᱟᱫᱽᱫᱷᱚᱢ ᱛᱮᱧ ᱧᱮᱞ ᱫᱟᱲᱮᱣ ᱠᱚ ᱠᱟᱱᱟ